ᱟᱵᱚ ᱦᱚᱲ ᱱᱚᱜᱼᱚᱭ ᱡᱩᱜᱽ ᱥᱟᱶ ᱥᱟᱶᱛᱮ ᱟᱵᱚᱣᱟᱜ ᱪᱟᱹᱞᱤ ᱪᱚᱞᱚᱱ ᱦᱚᱸ ᱵᱚᱫᱚᱞ ᱤᱫᱤᱜ ᱠᱟᱱᱟ ᱱᱤᱛᱚᱜ ᱡᱮᱭᱥᱮ ᱦᱚᱲ ᱦᱚᱯᱚᱱ ᱠᱚᱢᱟ ᱵᱟᱦᱟ ᱥᱚᱦᱨᱟᱭ ᱥᱮ ᱱᱚᱜᱼᱚᱭ ᱠᱟᱹᱞᱤ ᱫᱤᱵᱤ ᱦᱚᱸ ᱵᱟᱯᱞᱟ ᱠᱚᱨᱮ ᱚᱲᱟᱜ ᱠᱚᱠᱚ ᱵᱮᱱᱟᱣ ᱟᱠᱚ ᱟᱠᱚ ᱥᱟᱯᱷᱟᱭ ᱟᱠᱚ ᱯᱚᱛᱟᱣ ᱟᱠᱚ ᱜᱮᱡᱼᱜᱩᱨᱤᱡᱚᱜ ᱟᱠᱚ ᱚᱱᱠᱟᱜᱮ ᱤᱧᱦᱚᱸ ᱢᱤᱫ ᱡᱟᱭᱜᱟᱧ ᱥᱮᱱ ᱞᱮᱱᱟ ᱚᱸᱰᱮ ᱠᱚ ᱢᱮᱛᱟᱣ ᱟᱹᱫᱤᱧ ᱛᱟᱦᱮᱱᱟ ᱡᱮ ᱱᱚᱝᱠᱟᱢ ᱠᱮᱫᱟ ᱚᱱᱟ ᱫᱚ ᱵᱟᱨᱤᱧ ᱠᱚᱨᱟᱣᱮᱫ ᱛᱟᱦᱮᱱᱟ ᱚᱱᱠᱟ ᱡᱩᱫᱟᱹ ᱠᱚ ᱢᱮᱛᱟ ᱟᱹᱫᱤᱧ ᱛᱟᱦᱮᱱᱟ ᱡᱮ ᱵᱚᱞᱮ ᱚᱱᱟ ᱛᱮ ᱪᱮᱫ ᱪᱚᱝ ᱚᱱᱠᱟ ᱥᱚᱢᱚᱥᱥᱟ ᱯᱟᱲᱟᱣ ᱟᱹᱫᱤᱧᱟ ᱡᱮ ᱵᱚᱞᱮ ᱩᱱᱠᱩ ᱡᱟᱦᱟᱸᱞᱮᱠᱟ ᱠᱚ ᱢᱮᱛᱟᱫᱤᱧ ᱛᱟᱦᱮᱱᱟ ᱚᱱᱠᱟ ᱫᱚ ᱵᱟᱹᱧ ᱞᱮᱫᱟ ᱛᱷᱚᱲᱟ ᱠᱚᱥᱴᱚᱜᱮᱧ ᱟᱹᱭᱠᱟᱹᱣ ᱠᱮᱫᱟ ᱚᱱᱟᱫᱚ ᱵᱟᱨᱤᱧ ᱠᱚᱨᱟᱣᱮᱫ ᱛᱟᱦᱮᱱᱟ ᱥᱮ ᱚᱱᱟᱛᱮ ᱚᱱᱟᱫᱚ ᱵᱟᱹᱧ ᱚᱱᱠᱟ ᱵᱟᱹᱧ ᱠᱚᱨᱟᱣ ᱫᱟᱲᱮᱭᱟᱫ ᱛᱟᱦᱮᱱᱟ ᱡᱟᱦᱟᱸ ᱡᱟᱭᱜᱟᱨᱮ ᱢᱤᱫ ᱫᱤᱱ ᱞᱟᱜᱟᱣ ᱠᱮᱫᱮᱧᱟ ᱢᱤᱫ ᱫᱤᱱ ᱞᱟᱜᱟᱣ ᱠᱤᱧᱟᱹ ᱚᱱᱟ ᱡᱟᱭᱜᱟᱨᱮ ᱯᱮ ᱫᱤᱱ ᱞᱟᱜᱟᱣ ᱠᱮᱫᱮᱧᱟ ᱱᱚᱣᱟ ᱠᱟᱛᱷᱟ ᱫᱚ ᱯᱟᱥᱮᱡ ᱟᱨ ᱛᱤᱥᱦᱚᱸ ᱵᱟᱹᱧ ᱦᱤᱲᱤᱧᱟ ᱛᱟᱠᱤ ᱚᱱᱟ ᱚᱲᱟᱜᱨᱮᱱ ᱦᱚᱲ ᱱᱚᱝᱠᱟ ᱢᱚᱡᱽ ᱠᱚ ᱛᱟᱦᱮᱸ ᱠᱟᱱᱟ ᱚᱱᱟᱧ ᱪᱮᱫ ᱦᱚᱸ ᱵᱟᱠᱚ ᱢᱮᱛᱟᱣ ᱟᱫᱤᱧᱟ ᱚᱱᱟ ᱵᱟᱵᱚᱫ ᱛᱮᱫᱚ ᱚᱱᱟᱛᱮ ᱤᱧᱫᱚᱧ ᱢᱮᱱᱟ ᱡᱮ ᱵᱚᱞᱮ ᱱᱚᱣᱟ ᱫᱚ ᱟᱹᱰᱤ ᱫᱚᱦᱚ ᱠᱳᱥᱤᱥ ᱞᱮᱠᱷᱟᱱ ᱫᱚᱢ ᱟᱹᱰᱤᱫᱚ ᱵᱟᱝ ᱠᱚᱴᱷᱤᱱᱟ ᱞᱮᱠᱤᱱ ᱚᱱᱟ ᱫᱤᱱ ᱛᱮᱦᱮᱧ ᱦᱚᱧ ᱫᱤᱥᱟᱹᱭᱟ ᱟᱨ ᱛᱤᱥᱦᱚᱸ ᱯᱟᱥᱮᱡ ᱚᱱᱟ ᱫᱤᱱ ᱫᱚ ᱵᱟᱹᱧ ᱦᱤᱲᱤᱧ ᱫᱟᱲᱮᱭᱟᱜᱼᱟ